ᱤᱧ ᱫᱚ ᱠᱟᱹᱴᱤᱡ ᱠᱷᱚᱱ ᱤᱧ ᱤᱧ ᱫᱚ ᱠᱟᱹᱴᱤ ᱠᱷᱚᱱ ᱴᱤᱭᱩᱵᱽᱚᱭᱮᱞ ᱞᱟᱦᱟ ᱛᱮᱫᱚ ᱯᱩᱠᱷᱨᱤ ᱨᱮᱧ ᱰᱟᱹᱵᱽᱨᱟᱹᱜ ᱠᱟᱱ ᱛᱟᱦᱮᱱᱟ ᱴᱤᱭᱩᱵᱽᱚᱭᱮᱞ ᱵᱟᱝ ᱛᱟᱦᱮᱸ ᱠᱟᱱ ᱛᱮᱫ ᱫᱚ ᱯᱩᱠᱷᱨᱤᱧ ᱯᱚᱪᱷᱚᱱᱫᱚᱣᱟᱜ ᱠᱟᱱ ᱛᱟᱦᱮᱱᱚᱜᱼᱟ ᱰᱟᱹᱵᱽᱨᱟᱹᱜ ᱠᱟᱱ ᱛᱟᱦᱮᱱᱚᱜᱼᱟ ᱠᱤᱪᱨᱤᱡ ᱥᱟᱯᱷᱟ ᱚᱲᱟᱜ ᱨᱮ ᱡᱟ ᱡᱚᱵᱚᱛᱤ ᱠᱤᱪᱨᱤᱡ ᱥᱟᱯᱟ ᱰᱟᱹᱵᱽᱨᱟᱹᱜ ᱟᱞᱮ ᱡᱚᱛᱚ ᱠᱤᱪᱷᱩ ᱜᱮ ᱯᱩᱠᱷᱨᱤ ᱨᱮ ᱤᱧ ᱜᱚᱜ ᱤᱧ ᱵᱟᱵᱟ ᱤᱧ ᱟᱨ ᱡᱚᱛᱚ ᱦᱚᱲ ᱚᱱᱟᱛᱮᱞᱮ ᱫᱟᱠᱟ ᱛᱟᱦᱮᱱᱟ ᱯᱩᱠᱷᱨᱤ ᱫᱟᱜ ᱛᱮᱜᱮ ᱡᱚᱛᱚ ᱟᱨ ᱯᱩᱠᱷᱨᱤ ᱫᱟᱜ ᱨᱮ ᱫᱟᱠᱟ ᱟᱹᱰᱤ ᱢᱚᱡᱽ ᱫᱟᱠᱟ ᱥᱤᱵᱤᱞᱟ ᱠᱤᱱᱛᱩᱠ ᱱᱤᱛᱳᱜ ᱫᱚ ᱠᱚᱞ ᱨᱮᱞᱮ ᱵᱤᱫ ᱟᱠᱟᱜᱼᱟ ᱟᱴᱷᱨᱚ ᱥᱟᱞᱨᱮ ᱠᱤᱱᱛᱩ ᱱᱤᱛᱚᱜ ᱫᱚ ᱠᱚᱞ ᱨᱮᱜᱮ ᱞᱮ ᱰᱟᱹᱵᱽᱨᱟᱹᱜᱼᱟ ᱠᱚᱞ ᱨᱮᱜᱮ ᱠᱤᱪᱨᱤᱡ ᱥᱟᱯᱷᱟ ᱠᱚᱞ ᱨᱮᱜᱮ ᱰᱟᱹᱵᱽᱨᱟᱹ ᱟᱨ ᱠᱚᱞ ᱨᱮᱜᱮ ᱡᱚᱛᱚ ᱠᱤᱪᱷᱩ ᱦᱩᱭᱩᱜ ᱠᱟᱱ ᱛᱟᱞᱮᱭᱟ ᱟᱨ ᱠᱚᱞ ᱨᱮᱭᱟᱜ ᱫᱟᱜ ᱜᱮᱞᱮ ᱧᱩᱭᱫᱟ ᱠᱚᱞ ᱨᱮᱜᱮ ᱰᱟᱹᱵᱽᱨᱟᱹ ᱠᱚᱞ ᱨᱮ ᱠᱤᱪᱨᱤᱡ ᱥᱟᱯᱷᱟ ᱡᱚᱛᱚ ᱠᱤᱪᱷᱩ ᱪᱮᱫᱟᱜ ᱥᱮ ᱟᱞᱮ ᱫᱚ ᱠᱚᱞ ᱫᱟᱜ ᱜᱮᱞᱮ ᱯᱚᱪᱷᱚᱱᱫᱚᱣᱟᱜᱼᱟ ᱟᱨ ᱪᱟᱵᱟᱭ